ᱟᱵᱚ ᱱᱚᱣᱟ ᱥᱮᱨᱣᱟ ᱨᱮ ᱥᱮ ᱟᱛᱳ ᱴᱚᱞᱟ ᱨᱮ ᱟᱹᱰᱤ ᱟᱭᱢᱟ ᱨᱚᱠᱚᱢ ᱮᱱᱮᱡ ᱥᱮᱨᱮᱧ ᱦᱮᱱᱟᱜ ᱛᱟᱵᱚᱱᱟ ᱡᱮᱢᱚᱱ ᱢᱮᱫᱴᱟᱝ ᱦᱩᱭᱩᱜ ᱠᱟᱱᱟ ᱯᱚᱨᱚᱵᱽ ᱯᱚᱨᱚᱵᱽ ᱨᱮᱫᱚ ᱡᱟᱦᱟᱸᱴᱷᱮᱱ ᱦᱚᱭᱛᱳ ᱢᱟᱨᱟᱝ ᱯᱟᱛᱟᱧᱚᱜ ᱦᱩᱭᱩᱜ ᱠᱟᱱ ᱛᱟᱵᱚᱱᱟ ᱚᱸᱰᱮ ᱫᱚ ᱠᱤᱱᱛᱩ ᱵᱤᱵᱷᱤᱱᱱᱚ ᱨᱚᱠᱚᱢ ᱠᱚ ᱦᱚᱨᱚᱜ ᱤᱫᱤᱭᱟ ᱡᱟᱦᱟᱸ ᱞᱟᱜᱽᱬᱮ ᱥᱮ ᱟᱵᱚᱣᱟᱜ ᱱᱚᱣᱟ ᱵᱟᱯᱞᱟ ᱚᱱᱟ ᱠᱚᱨᱮ ᱫᱚ ᱠᱩᱲᱤ ᱠᱚᱫᱚ ᱯᱟᱹᱧᱪᱤ ᱛᱚᱲᱟ ᱠᱚ ᱦᱚᱨᱚᱜ ᱵᱟᱸᱫᱮᱭᱟ ᱟᱨ ᱨᱩᱨᱩ ᱠᱚᱫᱚ ᱥᱟᱥᱟᱝ ᱞᱩᱜᱽᱲᱤᱡ ᱠᱚ ᱫᱷᱩᱛᱤᱭᱟ ᱟᱨᱚ ᱡᱮᱢᱚᱱ ᱢᱮᱱᱟᱜᱼᱟ ᱵᱟᱦᱟ ᱢᱮᱱᱟᱜᱼᱟ ᱥᱚᱦᱚᱨᱟᱭ ᱢᱮᱱᱟᱜᱼᱟ ᱡᱮᱢᱚᱱ ᱵᱟᱦᱟ ᱨᱮᱫᱚ ᱠᱚᱲᱟ ᱠᱚ ᱯᱟᱹᱧᱪᱤ ᱠᱚ ᱫᱷᱩᱛᱤᱭᱟ ᱠᱩᱲᱤ ᱠᱚᱦᱚᱸ ᱯᱟᱹᱧᱪᱤ ᱠᱚ ᱫᱷᱩᱛᱤᱭᱟ ᱟᱨ ᱠᱚᱲᱟ ᱠᱚᱫᱚ ᱠᱚᱞᱜᱟ ᱠᱚ ᱛᱚᱞᱟ ᱟᱨ ᱠᱩᱲᱤ ᱠᱚᱫᱚ ᱵᱚᱦᱚᱜ ᱨᱮ ᱵᱟᱦᱟ ᱟᱨ ᱡᱮᱢᱚᱱ ᱢᱤᱫᱴᱟᱝ ᱦᱮᱱᱟᱜ ᱛᱟᱵᱚᱱᱟ ᱫᱟᱸᱥᱟᱭ ᱮᱱᱮᱡ ᱫᱟᱸᱥᱟᱭ ᱮᱱᱮᱡ ᱨᱮ ᱠᱚᱲᱟ ᱠᱚ ᱩᱱᱠᱩ ᱫᱚ ᱠᱚᱞᱜᱟ ᱠᱚᱦᱚᱸ ᱠᱚ ᱛᱚᱞᱟ ᱯᱟᱹᱧᱪᱤ ᱠᱚ ᱠᱩᱲᱤ ᱠᱚᱦᱚᱸ ᱩᱱᱫᱚ ᱯᱟᱹᱧᱪᱤ ᱠᱚ ᱫᱷᱩᱛᱤᱭᱟ ᱵᱟᱸᱫᱮᱱᱟ ᱠᱚ ᱟᱨᱠᱤ ᱟᱨ ᱠᱚᱲᱟ ᱠᱚᱦᱚᱸ ᱯᱟᱹᱧᱪᱤ ᱜᱮ ᱩᱱᱠᱩ ᱫᱚ ᱯᱟᱹᱧᱪᱤ ᱥᱟᱲᱤ ᱟᱨ ᱱᱩᱠᱩ ᱫᱚ ᱯᱟᱹᱧᱪᱤ ᱫᱷᱩᱛᱤ ᱟᱨᱠᱤ ᱟᱨ ᱵᱚᱦᱚᱜ ᱨᱮᱠᱚ ᱛᱚᱞᱚᱜᱼᱟ ᱠᱚᱲᱟ ᱠᱚᱫᱚ